ᱥᱮᱛᱟᱜ ᱨᱮ ᱵᱮᱨᱮᱫ ᱠᱟᱛᱮᱫ ᱡᱟᱦᱟᱸ ᱠᱚᱞᱮ ᱡᱚᱢᱟ ᱵᱮᱱᱟᱣ ᱟᱞᱮ ᱱᱚᱣᱟ ᱫᱚ ᱦᱩᱭᱩᱜ ᱠᱟᱱᱟ ᱯᱤᱴᱷᱟᱹ ᱥᱟᱶᱛᱮ ᱩᱛᱩ ᱪᱟ ᱠᱷᱟᱹᱡᱟᱹᱲᱤ ᱜᱷᱩᱜᱽᱱᱤ ᱰᱩᱢᱵᱩᱜ ᱞᱟᱹᱰᱩ ᱜᱩᱲ ᱯᱤᱴᱷᱟᱹ ᱞᱤᱴᱤ ᱪᱚᱠᱷᱟ